ᱴᱷᱤᱠ ᱜᱮᱭᱟ ᱟᱞᱮ ᱫᱚ ᱫᱟᱠᱟᱭ ᱦᱤᱞᱳᱜ ᱮᱱᱦᱤᱞᱳᱜ ᱫᱚ ᱢᱟᱱᱮ ᱪᱮᱫ ᱠᱚᱞᱮ ᱤᱥᱤᱱ ᱵᱟᱥᱟᱝᱟ ᱚᱱᱟ ᱠᱚᱜᱮᱧ ᱞᱟᱹᱭᱫᱟ ᱛᱚ ᱟᱞᱮᱫᱚ ᱡᱚᱛᱚᱠᱷᱚᱡ ᱢᱟᱲᱟᱝ ᱨᱮᱫᱚ ᱯᱤᱴᱷᱟᱹ ᱰᱩᱢᱵᱩᱜ ᱜᱮ ᱚᱱᱟᱫᱚ ᱛᱟᱦᱮᱱ ᱜᱮᱭᱟ ᱵᱚᱞᱮ ᱢᱟᱨᱟᱝ ᱯᱚᱨᱚᱵᱽ ᱠᱟᱱᱟ ᱚᱱᱟᱫᱚ ᱟᱝᱠᱷᱟᱱ ᱫᱚ ᱵᱟᱝ ᱦᱩᱭᱩᱜᱼᱟ ᱯᱤᱴᱷᱟᱹ ᱰᱩᱢᱵᱩᱜ ᱫᱚ ᱛᱟᱦᱮᱱ ᱜᱮᱭᱟ ᱡᱟᱦᱟᱸ ᱫᱚ ᱥᱩᱱᱩᱢ ᱯᱤᱴᱷᱟᱹ ᱠᱚ ᱢᱮᱛᱟᱜ ᱠᱟᱱᱟ ᱚᱱᱟᱫᱚ ᱥᱩᱱᱩᱢ ᱨᱮ ᱯᱩᱨᱟᱹ ᱠᱚ ᱤᱥᱤᱱᱟ ᱚᱠᱚᱭ ᱫᱚ ᱜᱩᱲ ᱥᱟᱞᱟᱜ ᱦᱚᱸᱠᱚ ᱥᱤᱯᱤᱭᱟ ᱟᱨ ᱫᱟᱜ ᱦᱮᱰᱮᱡ ᱠᱟᱛᱮᱫ ᱦᱚᱸᱠᱚ ᱥᱤᱯᱤᱭᱟ ᱪᱟᱣᱞᱮ ᱨᱮᱱᱟᱜ ᱦᱚᱞᱚᱝ ᱟᱨ ᱦᱩᱭᱩᱜ ᱠᱟᱱᱟ ᱚᱠᱚᱭ ᱫᱚ ᱪᱤᱱᱤ ᱥᱟᱛᱮᱜ ᱦᱚᱸ ᱟᱫᱚ ᱤᱧᱫᱚ ᱵᱟᱱᱟᱨ ᱛᱮᱜᱤᱧ ᱥᱮᱬᱟ ᱠᱟᱜᱼᱟ ᱵᱟᱱᱟᱨ ᱛᱮᱜᱤᱧ ᱵᱮᱱᱟᱣᱟ ᱛᱚᱵᱮ ᱜᱩᱲ ᱛᱮᱭᱟᱜ ᱫᱚ ᱡᱟᱦᱟᱸ ᱥᱩᱱᱩᱢ ᱢᱟᱱᱮ ᱞᱚᱞᱚ ᱥᱩᱱᱩᱢ ᱨᱮ ᱡᱟᱦᱟᱸ ᱚᱱᱟᱫᱚ ᱡᱟᱹᱥᱛᱤ ᱵᱟᱝ ᱤᱥᱤᱱ ᱜᱚᱫ ᱞᱮᱱ ᱠᱷᱚᱡ ᱡᱟᱦᱟᱸ ᱦᱮᱸᱫᱮ ᱜᱮ ᱧᱮᱞᱚᱜᱼᱟ ᱚᱱᱟ ᱠᱟᱨᱚᱱ ᱛᱮ ᱪᱤᱱᱤ ᱛᱮᱜᱤᱧ ᱛᱮᱭᱟᱨᱟ ᱟᱨ ᱡᱟᱦᱟᱸ ᱰᱩᱢᱵᱩᱜ ᱰᱩᱢᱵᱩᱜ ᱫᱚ ᱦᱩᱭᱩᱜ ᱠᱟᱱᱟ ᱪᱤᱱᱤ ᱫᱟᱜ ᱨᱮ ᱦᱮᱰᱮᱡ ᱠᱟᱛᱮᱫ ᱦᱚᱸ ᱛᱮᱭᱟᱨ ᱜᱮᱭᱟᱹᱧ ᱟᱨ ᱮᱢᱱᱤ ᱜᱩᱲ ᱦᱚᱸ ᱜᱩᱲ ᱵᱷᱚᱨᱟᱣ ᱠᱟᱛᱮᱫ ᱰᱩᱢᱵᱩᱜ ᱵᱷᱤᱛᱤᱨ ᱨᱮ ᱵᱷᱚᱨᱟᱣ ᱠᱟᱛᱮᱫ ᱚᱱᱟ ᱦᱚᱸᱞᱮ ᱵᱷᱟᱯᱟ ᱤᱥᱤᱱ ᱜᱮᱭᱟ ᱟᱫᱚ ᱚᱱᱠᱟ ᱠᱟᱛᱮᱫ ᱦᱚᱸᱞᱮ ᱡᱚᱢᱟ ᱟᱨ ᱡᱟᱦᱟᱸ ᱫᱚ ᱡᱤᱞ ᱦᱚᱸ ᱛᱟᱦᱮᱱ ᱜᱮᱭᱟ ᱥᱩᱠᱨᱤ ᱡᱤᱞ ᱦᱚᱸ ᱛᱟᱦᱮᱱ ᱜᱮᱭᱟ ᱡᱟᱦᱟᱸᱭ ᱥᱩᱠᱨᱤ ᱡᱤᱞ ᱦᱚᱸ ᱛᱟᱦᱮᱱ ᱜᱮᱭᱟ ᱡᱟᱦᱟᱸᱭ ᱥᱩᱠᱨᱤ ᱡᱤᱞᱮ ᱠᱩᱥᱤᱭᱟᱜᱼᱟ ᱥᱩᱠᱨᱤ ᱡᱤᱞᱮ ᱡᱚᱢᱟ ᱡᱟᱦᱟᱸ ᱯᱳᱞᱴᱨᱤ ᱢᱟᱱᱮ ᱵᱚᱭᱞᱟᱨ ᱚᱱᱟ ᱦᱚᱸ ᱛᱟᱦᱮᱱ ᱜᱮᱭᱟ ᱠᱤᱪᱷᱩ ᱫᱚ ᱟᱨ ᱦᱟᱹᱠᱩ ᱦᱟᱹᱠᱩ ᱦᱚᱸᱠᱚ ᱛᱟᱦᱮᱱ ᱜᱮᱭᱟ ᱢᱟᱱᱮ ᱚᱠᱚᱭ ᱚᱠᱟ ᱞᱮᱠᱟᱭ ᱡᱚᱢ ᱫᱟᱲᱮᱭᱟᱜᱼᱟ ᱚᱱᱠᱟ ᱜᱮ ᱢᱟᱱᱮ ᱨᱮᱰᱤ ᱠᱚᱨᱟ ᱛᱟᱦᱮᱱᱟ ᱡᱚᱛᱚ ᱞᱮᱠᱟ ᱛᱮᱜᱮ ᱟᱨ ᱦᱮᱸ ᱯᱤᱴᱷᱟᱹ ᱰᱩᱢᱵᱩᱜ ᱢᱟ ᱛᱟᱦᱮᱱ ᱜᱮᱭᱟ ᱡᱤᱞ ᱦᱟᱹᱠᱩ ᱦᱚᱸ ᱛᱟᱦᱮᱱ ᱜᱮᱭᱟ ᱡᱤᱞ ᱦᱟᱹᱠᱩ ᱦᱚᱸ ᱛᱟᱦᱮᱱ ᱜᱮᱭᱟ ᱤᱱᱟᱹ ᱥᱟᱶᱛᱮ ᱟᱨᱦᱚᱸ ᱵᱟᱹᱲᱛᱤ ᱛᱟᱦᱮᱱᱟ ᱡᱚᱛᱚ ᱠᱤᱪᱷᱩ ᱜᱮ ᱢᱮᱥᱟᱞ ᱛᱮ ᱚᱱᱟᱫᱚ ᱚᱱᱟ ᱠᱚᱜᱮ ᱟᱞᱮ ᱫᱚᱞᱮ ᱛᱮᱭᱟᱨᱟ